ᱦᱮᱞᱳ ᱦᱮᱸ ᱡᱚᱦᱟᱨᱜᱮ ᱦᱮᱸ ᱫᱚᱠᱟᱱᱫᱟᱨ ᱤᱧᱜᱮ ᱪᱩᱱᱰᱟᱹ ᱢᱩᱨᱢᱩ ᱞᱟᱹᱭᱢᱮ ᱦᱮᱸ ᱥᱚᱵᱡᱤ ᱵᱟᱡᱟᱨ ᱫᱚ ᱱᱤᱭᱟᱹ ᱜᱷᱟᱹᱲᱤ ᱫᱚ ᱱᱟᱯᱟᱭᱜᱮ ᱪᱟᱞᱟᱜ ᱠᱟᱱᱟ ᱦᱮᱸ ᱠᱟᱨᱞᱟ ᱨᱮᱱᱟᱜ ᱫᱟᱢ ᱫᱚ ᱱᱤᱭᱟᱹ ᱜᱷᱟᱹᱲᱤ ᱫᱚ ᱛᱤᱨᱤᱥ ᱴᱟᱠᱟᱜᱮ ᱪᱟᱞᱟᱜ ᱠᱟᱱᱟ ᱛᱟᱦᱮᱨ ᱨᱮᱭᱟᱜ ᱫᱟᱢ ᱫᱚ ᱦᱩᱭᱩᱜ ᱠᱟᱱᱟ ᱪᱚᱞᱞᱤᱥ ᱴᱟᱠᱟ ᱠᱮᱡᱤ ᱪᱟᱞᱟᱜ ᱠᱟᱱᱟ ᱦᱳᱭ ᱫᱷᱩᱱᱤᱭᱟᱹ ᱯᱟᱛᱟᱫᱚ ᱚᱱᱟᱫᱚ ᱢᱩᱴᱷᱤ ᱦᱤᱥᱟᱹᱵ ᱜᱮᱞᱮ ᱟᱠᱷᱨᱤᱧ ᱮᱫᱟ ᱚᱱᱟᱫᱚ ᱫᱚᱥᱴᱟᱠᱟ ᱢᱩᱴᱷᱤᱞᱮ ᱟᱠᱷᱨᱤᱧ ᱮᱫᱟ ᱟᱨ ᱜᱟᱡᱚᱨ ᱠᱚᱫᱚ ᱱᱤᱛᱚᱜ ᱫᱚ ᱯᱚᱱᱨᱚ ᱴᱟᱠᱟ ᱠᱮᱡᱤ ᱪᱟᱞᱟᱜ ᱠᱟᱱᱟ ᱵᱮᱸᱜᱟᱲ ᱫᱚ ᱫᱚᱥ ᱴᱟᱠᱟ ᱠᱮᱡᱤᱞᱮ ᱟᱠᱷᱨᱤᱧ ᱮᱫᱟ ᱟᱨ ᱵᱷᱮᱱᱰᱤᱫᱚ ᱱᱮᱥ ᱫᱚ ᱱᱤᱛᱚᱜ ᱫᱚ ᱯᱚᱸᱪᱤᱥ ᱴᱟᱠᱟ ᱠᱮᱡᱤᱞᱮ ᱟᱠᱷᱨᱤᱧ ᱮᱫᱟ ᱠᱩᱲᱪᱟᱹ ᱱᱤᱛᱚᱜ ᱫᱚ ᱛᱤᱨᱤᱥ ᱴᱟᱠᱟ ᱠᱮᱡᱤ

ᱥᱚᱥᱛᱟᱫᱚ ᱱᱤᱛᱚᱜ ᱫᱚ ᱥᱟᱥᱛᱟ ᱱᱤᱭᱟᱹ ᱜᱷᱟᱹᱲᱤᱡ ᱫᱚ ᱟᱭᱢᱟ ᱥᱚᱵᱡᱤ ᱜᱮ ᱢᱮᱱᱟᱜᱼᱟ ᱢᱮᱱᱠᱷᱟᱱ ᱱᱚᱜᱼᱚᱭ ᱱᱤᱛᱚᱜ ᱢᱩᱱᱜᱟᱹᱥᱩᱴᱤ ᱢᱮᱱᱟᱜᱼᱟ ᱢᱩᱱᱜᱟᱹᱥᱩᱴᱤ ᱟᱹᱞᱩ ᱢᱩᱱᱜᱟᱹᱥᱩᱴᱤ ᱟᱹᱞᱩᱫᱚ ᱱᱤᱛᱚᱜ ᱫᱚ ᱟᱹᱰᱤᱜᱟᱱ ᱠᱚ ᱠᱩᱥᱤᱭᱟᱜ ᱠᱟᱱᱟ ᱪᱮᱫᱟᱜ ᱥᱮ ᱢᱩᱱᱜᱟᱹᱥᱩᱴᱤ ᱟᱨ ᱟᱹᱞᱩ ᱨᱚᱦᱚᱲ ᱦᱟᱹᱠᱩ ᱱᱤᱭᱮ ᱢᱮᱥᱟᱞ ᱫᱚ ᱟᱹᱰᱤᱜᱮ ᱟᱠᱷᱨᱤᱧ ᱡᱚᱢ ᱟᱠᱚ ᱡᱚᱢ ᱟᱠᱚ ᱟᱵᱚ ᱱᱤᱭᱟᱹ ᱠᱚᱨᱮᱫᱚ ᱚᱱᱟᱛᱮ ᱚᱱᱟ ᱠᱚᱫᱚ ᱱᱤᱭᱟᱹ ᱵᱟᱛᱟᱨ ᱨᱮᱱᱟᱜ ᱥᱚᱵᱡᱤ ᱫᱚ ᱚᱱᱟ ᱠᱟᱱ ᱜᱮᱭᱟ ᱚᱱᱟ ᱠᱚᱫᱚ ᱢᱮᱱᱟᱜ ᱜᱮᱭᱟ ᱵᱮᱸᱜᱟᱲ ᱦᱚᱸ ᱢᱮᱱᱟᱜ ᱜᱮᱭᱟ ᱠᱩᱲᱪᱟᱹ ᱠᱷᱤᱨᱟ ᱦᱚᱸ ᱥᱚᱥᱛᱟ ᱧᱚᱜ ᱜᱮᱭᱟ ᱵᱮᱸᱜᱟᱲ ᱫᱚ ᱫᱚᱥ ᱴᱟᱠᱟ ᱠᱮᱡᱤ ᱪᱟᱞᱟᱜ ᱠᱟᱱᱟ ᱥᱟᱶᱛᱮ ᱟᱨᱦᱚᱸ ᱟᱭᱢᱟ ᱠᱚᱜᱮ ᱢᱮᱱᱟᱜᱼᱟ ᱠᱚᱸᱰᱷᱟ ᱢᱮᱱᱟᱜᱼᱟ ᱠᱚᱸᱰᱷᱟ ᱦᱚᱸᱢ ᱠᱤᱨᱤᱧ ᱞᱮᱠᱷᱟᱱ ᱠᱚᱸᱰᱷᱟ ᱦᱚᱸ ᱚᱱᱟ ᱦᱚᱸ ᱜᱴᱟᱞ ᱛᱮᱜᱮᱞᱮ ᱟᱠᱷᱨᱤᱧ ᱮᱫᱟ ᱛᱤᱨᱤᱥ ᱴᱟᱠᱟ ᱠᱚᱸᱰᱷᱟ ᱚᱱᱟ ᱦᱚᱸ ᱛᱤᱨᱤᱥ ᱴᱟᱠᱟ ᱜᱮ ᱟᱨ ᱦᱚᱛᱚᱫ ᱢᱮᱱᱟᱜᱼᱟ ᱦᱚᱛᱚᱫ ᱫᱚ ᱚᱱᱟ ᱯᱚᱸᱪᱤᱥ ᱴᱟᱠᱟ ᱯᱤᱥᱞᱮ ᱟᱠᱷᱨᱤᱧ ᱮᱫᱟ ᱦᱮᱸ ᱯᱤᱥ ᱦᱤᱥᱟᱹᱵ ᱚᱱᱟ ᱫᱚᱞᱮ ᱟᱠᱷᱨᱤᱧ ᱮᱫᱟ ᱜᱳᱴᱟᱞᱛᱮ ᱟᱨᱦᱚᱸ ᱤᱭᱟᱹ ᱠᱚ ᱢᱮᱱᱟᱜᱼᱟ ᱢᱟᱞᱦᱟᱱ ᱠᱚ ᱢᱟᱞᱦᱟᱱ ᱠᱚᱦᱚᱸ ᱚᱱᱟ ᱦᱚᱸ ᱚᱱᱟᱫᱚ ᱯᱚᱸᱭᱛᱨᱤᱥ ᱴᱟᱠᱟ ᱥᱮᱨ ᱞᱮ ᱮᱢᱟᱣᱟᱠᱚ ᱠᱟᱱᱟ ᱚ ᱯᱮᱸᱭᱟᱡᱽ ᱫᱚ ᱱᱤᱛᱚᱜ ᱫᱚ ᱵᱤᱥᱴᱟᱠᱟ ᱥᱮᱨ ᱞᱮ ᱮᱢᱟ ᱠᱚ ᱠᱟᱱᱟ ᱢᱟᱱᱮ ᱠᱮᱡᱤ ᱟᱨ ᱨᱚᱥᱩᱱ ᱫᱚ ᱱᱮᱛᱟᱨ ᱫᱚ ᱢᱤᱫᱥᱚ ᱴᱟᱠᱟ ᱠᱮᱡᱤ ᱪᱟᱞᱟᱜ ᱠᱟᱱᱟ ᱟᱹᱰᱤ ᱞᱟᱦᱟ ᱫᱚ ᱟᱭᱢᱟ ᱫᱟᱢᱜᱮ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱟᱹᱰᱤᱜᱮ ᱠᱚᱢᱟᱣ ᱠᱟᱱᱟ ᱚᱻ ᱦᱩᱸ ᱟᱞᱚᱢ ᱪᱤᱱᱛᱟᱹᱜᱼᱟ ᱤᱧᱟᱹᱜ ᱫᱚᱠᱟᱱ ᱦᱤᱡᱩᱜ ᱢᱮ ᱟᱭᱢᱟ ᱟᱭᱢᱟ ᱡᱤᱱᱤᱥᱜᱮ ᱥᱚᱥᱛᱟ ᱛᱮ ᱢᱮᱱᱟᱜᱼᱟ ᱚᱱᱟ ᱥᱚᱥᱛᱟ ᱥᱚᱵᱡᱤ ᱜᱤᱧ ᱮᱢᱟᱢᱟ ᱚᱱᱟ ᱠᱚᱜᱮ ᱡᱟᱹᱱᱤᱡ ᱠᱚᱢ ᱫᱟᱢᱛᱮ ᱟᱭᱢᱟ ᱟᱭᱢᱟ ᱡᱤᱱᱤᱥ ᱮᱢ ᱧᱟᱢᱟ ᱱᱤᱛᱳᱜ ᱵᱮᱸᱜᱟᱲ ᱢᱮᱱᱟᱜᱼᱟ ᱠᱩᱲᱪᱟᱹ ᱢᱮᱱᱟᱜᱼᱟ ᱢᱩᱱᱜᱟᱹᱥᱩᱴᱤ ᱢᱮᱱᱟᱜᱼᱟ ᱟᱹᱞᱩ ᱢᱮᱱᱟᱜᱼᱟ ᱱᱤᱭᱟᱹᱫᱚ ᱮᱠᱮᱱ ᱟᱹᱰᱤ ᱢᱟᱱᱮ ᱱᱤᱛᱚᱜ ᱠᱚᱢ ᱫᱟᱢ ᱨᱮᱜᱮ ᱢᱮᱱᱟᱜᱼᱟ ᱚᱱᱟ ᱠᱚᱜᱮᱢ ᱡᱚᱢ ᱵᱟᱸᱧᱪᱟᱜᱼᱟ ᱥᱚᱵᱡᱤ ᱢᱩᱫᱽ ᱨᱮᱫᱚ ᱟᱨᱚ ᱦᱚᱛᱚᱫ ᱠᱚ ᱢᱮᱱᱟᱜᱼᱟ ᱠᱟᱹᱭᱛᱷᱟᱹ ᱫᱚ ᱚᱱᱟᱫᱚ ᱱᱤᱛᱚᱜ ᱫᱚ ᱠᱚᱢᱟᱣ ᱠᱟᱱᱟ ᱟᱨᱦᱚᱸ ᱚᱱᱟᱜᱮ ᱯᱚᱱᱨᱚ ᱴᱟᱠᱟ ᱠᱮᱡᱤ ᱢᱮᱱᱟᱜᱼᱟ ᱟᱨᱚ ᱮᱢᱟᱱ ᱛᱮᱭᱟᱜ ᱥᱚᱵᱡᱤ ᱢᱮᱱᱟᱜᱼᱟ ᱡᱷᱤᱝᱜᱟᱹ ᱦᱮᱸ ᱡᱷᱤᱝᱜᱟᱹ ᱧᱟᱢᱚᱜ ᱠᱟᱱ ᱜᱮᱭᱟ ᱱᱤᱛᱚᱜ ᱟᱜ ᱡᱷᱤᱝᱜᱟᱹ ᱫᱚ ᱟᱹᱰᱤ ᱡᱮᱞᱮᱧ ᱡᱮᱞᱮᱧ ᱜᱮ ᱢᱮᱱᱟᱜ ᱱᱤᱛᱚᱜ ᱫᱚ ᱡᱷᱟᱴᱟ ᱡᱷᱤᱝᱜᱟᱹ ᱞᱮ ᱟᱠᱷᱨᱤᱧ ᱮᱫᱟ ᱱᱤᱛᱚᱜ ᱫᱚ ᱚᱛ ᱨᱮᱭᱟᱜ ᱡᱷᱤᱝᱜᱟᱹ ᱫᱚ ᱟᱹᱣᱨᱤᱭᱟᱜᱼᱟ ᱚᱱᱟᱛᱮ ᱡᱷᱟᱴᱟ ᱡᱷᱤᱝᱜᱟᱹ ᱡᱮᱞᱮᱧ ᱡᱮᱞᱮᱧ ᱧᱟᱢᱚᱜ ᱠᱟᱱᱟ ᱚᱱᱟᱫᱚ ᱵᱤᱥ ᱴᱟᱠᱟ ᱥᱮᱨ ᱚᱱᱟ ᱡᱚᱢ ᱠᱟᱛᱮᱫ ᱦᱚᱸ ᱵᱷᱟᱹᱜᱤ ᱥᱤᱵᱤᱞ ᱠᱟᱱ ᱜᱮᱭᱟ ᱱᱤᱛᱚᱜ ᱟᱜ ᱫᱚ ᱦᱮᱸ ᱵᱮᱨᱮᱞ ᱢᱟᱹᱨᱤᱪ ᱫᱚ ᱱᱤᱛᱚᱜ ᱫᱚ ᱛᱤᱨᱤᱥᱴᱟᱠᱟ ᱯᱳᱣᱟ ᱴᱷᱤᱠ ᱜᱮᱭᱟ ᱟᱹᱰᱤ ᱱᱤᱛᱚᱜ ᱫᱚ ᱥᱚᱵᱡᱤ ᱠᱚ ᱥᱟᱥᱛᱟ ᱢᱮᱱᱟᱜᱼᱟ ᱡᱚᱢ ᱢᱚᱱᱮ ᱯᱮᱠᱷᱟᱱ ᱤᱧᱟᱹᱜ ᱫᱚᱠᱟᱱ ᱯᱮ ᱦᱤᱡᱩᱜᱼᱟ ᱟᱹᱰᱤ ᱥᱚᱥᱛᱟ ᱥᱩᱞᱚᱵᱷ ᱢᱟᱱᱮ ᱠᱚᱢ ᱫᱟᱢ ᱫᱟᱢ ᱛᱤᱧ ᱮᱢᱟᱣᱟᱠᱚ ᱠᱟᱱᱟ ᱡᱚᱛᱚᱦᱚᱲᱜᱮ ᱟᱨ ᱡᱚᱛᱚ ᱥᱚᱵᱡᱤᱜᱮ ᱢᱟᱱᱮ ᱯᱨᱟᱭ ᱞᱮᱠᱟᱱ ᱥᱚᱵᱡᱤ ᱜᱮ ᱟᱹᱰᱤ ᱠᱚᱢ ᱫᱟᱢ ᱤᱧ ᱫᱚᱦᱚ ᱟᱠᱟᱫᱼᱟ ᱱᱤᱛᱚᱜ ᱫᱚ ᱠᱚᱢᱟ ᱦᱟᱛᱟᱲ ᱜᱮᱭᱟ ᱫᱟᱢ ᱟᱨᱦᱚᱸ ᱚᱱᱠᱟᱱ ᱟᱰᱮᱯᱟᱥᱮ ᱡᱩᱫᱤ ᱡᱟᱦᱟᱸᱭ ᱥᱚᱵᱡᱤ ᱠᱚ ᱡᱚᱢ ᱠᱷᱟᱱ ᱤᱧᱟᱹᱜ ᱫᱚᱠᱟᱱᱮᱢ ᱠᱩᱞ ᱠᱟᱠᱚᱣᱟ ᱟᱹᱰᱤ ᱦᱮᱸ ᱚᱱᱟ ᱠᱚᱦᱚᱸ ᱧᱟᱢᱚᱜ ᱠᱟᱱ ᱜᱮᱭᱟ ᱚᱱᱟᱠᱚ ᱥᱚᱵᱡᱤ ᱧᱟᱢᱚᱜ ᱠᱟᱱᱟ ᱜᱮᱭᱟ ᱚᱱᱟᱛᱮ ᱚᱱᱟ ᱨᱮᱱᱟᱜ ᱫᱟᱢ ᱫᱚ ᱡᱟᱹᱥᱛᱤ ᱧᱚᱜ ᱜᱮᱭᱟ ᱱᱤᱛᱚᱜ ᱫᱚ ᱦᱮᱸ ᱚᱱᱟᱢᱟ ᱠᱤᱪᱷᱩ ᱠᱷᱚᱱ ᱞᱟᱦᱟ ᱨᱮᱜᱤᱧ ᱞᱟᱹᱭᱟᱫ ᱢᱮᱭᱟ ᱚᱱᱟᱠᱚ ᱡᱤᱱᱤᱥ ᱦᱚᱸ ᱤᱱᱠᱟᱹᱜᱮ ᱫᱟᱢ ᱫᱚ ᱚᱱᱠᱟ ᱯᱚᱸᱫᱽᱨᱚ ᱵᱤᱥ ᱴᱟᱠᱟ ᱠᱮᱡᱤ ᱜᱮ ᱪᱟᱞᱟᱜ ᱠᱟᱱᱟ ᱦᱮᱸ ᱦᱮᱸ ᱤᱧ ᱴᱷᱮᱱ ᱯᱷᱳᱱ ᱟᱸᱡᱚᱢ ᱞᱟᱹᱜᱤᱫ ᱛᱮ ᱥᱚᱵᱡᱤ ᱫᱟᱢ ᱵᱟᱲᱟᱭ ᱞᱟᱹᱜᱤᱫ ᱛᱮ ᱟᱹᱰᱤ ᱟᱭᱢᱟ ᱥᱟᱨᱦᱟᱣ ᱟᱨᱦᱚᱸ ᱚᱱᱠᱟ ᱡᱩᱫᱤ ᱠᱟᱥᱴᱚᱢᱟᱨ ᱠᱚ ᱦᱩᱭᱩᱜ ᱠᱷᱟᱱ ᱤᱧ ᱴᱷᱮᱱ ᱮᱢ ᱠᱩᱞ ᱠᱟᱠᱚᱣᱟ ᱤᱧᱟᱹᱜ ᱫᱚᱠᱟᱱ ᱨᱮ ᱟᱨ ᱡᱚᱦᱟᱨ ᱜᱮ